ᱢᱳᱵᱟᱭᱤᱞ ᱫᱚ ᱟᱹᱰᱤ ᱵᱷᱟᱜᱮ ᱡᱤᱱᱤᱥ ᱠᱟᱱᱟ ᱢᱳᱵᱟᱭᱤᱞ ᱛᱮᱜᱮ ᱥᱟᱺᱜᱤᱧ ᱨᱮᱱ ᱦᱚᱲ ᱥᱚᱸᱜᱮ ᱠᱟᱛᱷᱟ ᱨᱚᱯᱚᱲ ᱟᱨ ᱵᱷᱤᱰᱭᱳ ᱠᱚᱞ ᱟᱨ ᱴᱟᱠᱟ ᱯᱚᱭᱥᱟ ᱨᱮᱱᱟᱜ ᱞᱮᱱᱫᱮᱱ ᱟᱨ ᱱᱚᱣᱟ ᱯᱷᱳᱴᱳ ᱠᱚᱦᱚᱸ ᱠᱮᱢᱨᱟ ᱯᱷᱳᱴᱳ ᱠᱚ ᱟᱨ ᱧᱤᱫᱟᱹ ᱵᱮᱲᱟ ᱞᱟᱹᱭ ᱢᱳᱵᱟᱭᱤᱞ ᱨᱮᱜᱮ ᱢᱮᱱᱟᱜ ᱞᱟ ᱭᱤᱴ ᱱᱚᱣᱟ ᱦᱚᱸ ᱟᱹᱰᱤ ᱠᱟᱹᱢᱤ ᱨᱮᱜᱮ ᱠᱟᱹᱢᱤ ᱮᱢᱟᱭ ᱱᱤᱭᱟᱹ ᱠᱚᱜᱮ ᱟᱨᱚ ᱥᱟᱶᱛᱮ ᱚᱞ ᱵᱮᱞ ᱢᱮᱥᱮᱡᱽ ᱠᱚ